ᱦᱮᱞᱳ ᱱᱚᱣᱟ ᱠᱩᱥᱩᱢ ᱠᱷᱚᱡ ᱤᱧ ᱞᱟᱹᱭᱮᱜᱼᱟ ᱦᱮᱸ ᱢᱮᱱᱫᱟᱹᱧ ᱟᱵᱚ ᱟᱨᱠᱤ ᱥᱚᱨᱦᱟᱭ ᱵᱟᱵᱚᱫ ᱛᱮ ᱵᱚᱞᱮ ᱦᱟᱺᱰᱤ ᱠᱚᱵᱚᱱ ᱫᱚᱦᱚᱭ ᱫᱟ ᱨᱟᱹᱥᱠᱟᱹᱜ ᱠᱟᱱᱟᱵᱚᱱ ᱫᱤᱭᱮ ᱱᱚᱣᱟ ᱵᱟᱵᱚᱫ ᱛᱮ ᱛᱷᱚᱲᱟᱢ ᱞᱟᱹᱭᱟᱹᱧ ᱠᱷᱟᱡ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ

ᱦᱩᱸ ᱦᱩᱸ ᱦᱮᱸ ᱟᱨ ᱱᱤᱭᱟᱹ ᱨᱮᱭᱟᱜ ᱥᱚᱢᱢᱚᱥᱟ ᱥᱚᱢᱟᱫᱷᱟᱱ ᱫᱚ ᱦᱮᱸ ᱦᱮᱸ ᱦᱮᱸ ᱦᱮᱸ ᱦᱩᱸ ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ

ᱦᱩᱸ ᱦᱩᱸ ᱦᱩᱸ ᱦᱩᱸ ᱦᱩᱸ ᱦᱮᱸ ᱦᱮᱸ ᱦᱩᱸ ᱦᱩᱸ

ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ

ᱦᱩᱸ ᱦᱩᱸ ᱦᱩᱸ ᱦᱩᱸ ᱦᱩᱸ